ᱤᱧ ᱟᱭᱢᱟ ᱞᱮᱠᱟᱱ ᱡᱤᱱᱤᱥ ᱠᱚ ᱜᱟᱞᱟᱝ ᱵᱟᱲᱟᱭ ᱜᱮᱭᱟ ᱡᱮᱢᱚᱱ ᱯᱟᱹᱴᱤᱭᱟᱹ ᱡᱚᱱᱚᱜ ᱴᱩᱯᱞᱟᱹ ᱪᱟᱴᱟ ᱴᱷᱮᱠᱟ ᱟᱨ ᱠᱟᱱᱛᱷᱟ ᱟᱥᱚᱱ ᱡᱮ ᱞᱮᱠᱟ ᱡᱚᱱᱚᱜ ᱫᱚ ᱵᱤᱨ ᱠᱷᱚᱱᱟᱜ ᱠᱷᱟᱲᱟᱝ ᱜᱮᱫ ᱟᱹᱜᱩ ᱠᱟᱛᱮᱜ ᱚᱱᱟᱢ ᱥᱟᱞᱟᱭᱟ ᱟᱨᱚᱢ ᱛᱟᱥᱮ ᱨᱚᱦᱚᱲᱟ ᱛᱟᱨᱯᱚᱨᱮ ᱛᱟᱥᱮ ᱨᱚᱦᱚᱲ ᱠᱟᱛᱮᱜ ᱫᱟᱜ ᱨᱮᱢ ᱡᱚᱵᱮᱭᱟ ᱡᱚᱵᱮ ᱠᱟᱛᱮᱜ ᱟᱨᱚ ᱚᱱᱟᱢ ᱚᱣᱟᱨ ᱟᱹᱜᱩᱭᱛᱮᱢ ᱜᱟᱞᱟᱝᱼᱟ ᱟᱨ ᱯᱟᱹᱴᱤᱭᱟᱹ ᱫᱚ ᱫᱟᱨᱮ ᱠᱷᱚᱱᱟᱜ ᱚᱱᱟ ᱰᱟᱱᱴᱷᱟ ᱛᱮᱫ ᱮᱢ ᱜᱮᱫ ᱟᱹᱜᱩᱭᱟ ᱚᱱᱟ ᱨᱮᱜᱮ ᱥᱟᱠᱟᱢ ᱠᱚ ᱢᱮᱱᱟᱜ ᱟ ᱚᱱᱟ ᱦᱚᱸᱢ ᱛᱟᱥᱮ ᱨᱚᱦᱚᱲᱟ ᱢᱟᱱᱮ ᱚᱱᱟ ᱛᱟᱥᱮ ᱨᱚᱦᱚᱲ ᱠᱟᱛᱮᱜ ᱜᱮᱞᱮ ᱯᱮ ᱯᱩᱱ ᱫᱤᱱ ᱥᱚᱢᱚᱭ ᱞᱟᱜᱟᱜᱼᱟ ᱚᱱᱟᱢ ᱛᱟᱥᱮ ᱨᱚᱦᱚᱲ ᱠᱮᱫ ᱛᱮ ᱟᱨᱚᱢ ᱪᱟᱜᱟᱜ ᱠᱮᱫᱟ ᱪᱟᱜᱟᱜ ᱠᱮᱫ ᱛᱮᱢ ᱥᱟᱢᱟᱜᱟᱢ ᱥᱟᱢᱟᱜ ᱠᱟᱛᱮᱜ ᱟᱨᱚ ᱚᱱᱟᱢ ᱪᱷᱤᱸᱵᱽᱲᱤᱭᱟ ᱪᱷᱤᱸᱵᱽᱲᱤ ᱠᱟᱛᱮᱜ ᱟᱨᱚ ᱡᱩᱫᱤ ᱯᱟᱹᱴᱤᱭᱟᱹ ᱚᱱᱠᱟ ᱜᱟᱞᱟᱝᱼᱟᱜ ᱢᱮᱱᱟᱜ ᱛᱟᱢ ᱠᱷᱟᱱ ᱚᱱᱟ ᱨᱮᱢ ᱜᱟᱞᱟᱝ ᱠᱮᱫᱟ ᱟᱨ ᱵᱟᱠᱷᱟᱭ ᱫᱚ ᱟᱞᱟᱫᱟ ᱛᱮᱢ ᱮᱦᱚᱵ ᱠᱮᱫᱟ ᱚᱱᱟᱨᱮᱢ ᱜᱟᱞᱟᱝᱼᱟ ᱠᱟᱱᱛᱷᱟ ᱦᱚᱸ ᱱᱚᱝᱠᱟᱞᱮ ᱵᱟᱹᱭᱥᱟᱹᱣᱟ ᱯᱚᱱᱭᱟ ᱵᱟᱠᱷᱟᱱ ᱢᱚᱬᱮ ᱜᱚᱴᱮᱱ ᱜᱮᱫᱟᱜ ᱢᱤᱫ ᱴᱷᱮᱡ ᱞᱮ ᱵᱟᱹᱥᱟᱹᱣ ᱠᱮᱫᱟ ᱟᱨ ᱦᱟᱱᱟ ᱫᱷᱟᱨᱮ ᱱᱚᱣᱟ ᱫᱷᱟᱨᱮ ᱞᱮ ᱨᱚᱜ ᱞᱟᱴᱷᱟᱭᱟ ᱟᱨ ᱛᱟᱞᱟ ᱛᱮ ᱛᱟᱨᱯᱚᱨᱮ ᱚᱱᱟ ᱞᱮ ᱨᱚᱜᱟ ᱢᱤᱫ ᱥᱮᱫ ᱠᱷᱚᱱᱟᱜ ᱟᱨ ᱟᱥᱚᱱ ᱜᱟᱞᱟᱝ ᱦᱚᱸ ᱚᱱᱠᱟ ᱜᱮ ᱡᱩᱫᱤᱢ ᱢᱚᱱᱮᱭᱟ ᱵᱟᱨᱭᱟ ᱥᱮ ᱯᱮᱭᱟ ᱚᱲᱟᱜ ᱤᱧ ᱵᱟᱛᱟᱜᱼᱟ ᱚᱱᱠᱟ ᱜᱮ ᱡᱷᱟᱯ ᱠᱚ ᱨᱟᱠᱟᱵᱽ ᱪᱟᱞᱟᱜᱼᱟ ᱟᱢ ᱛᱮᱜᱮ ᱛᱟᱭᱚᱢ ᱛᱮᱢ ᱵᱩᱡᱽ ᱧᱟᱢᱟ ᱡᱮ ᱱᱚᱝᱠᱟᱹᱧ ᱨᱚᱜ ᱞᱮᱠᱷᱟᱡ ᱱᱚᱝᱠᱟ ᱦᱩᱭᱩᱜ ᱟ ᱟᱨ ᱴᱩᱯᱞᱟᱹᱜ ᱜᱟᱞᱟᱝ ᱦᱚᱸ ᱚᱱᱟ ᱫᱚ ᱵᱤᱥᱲᱤ ᱢᱟᱜ ᱟᱹᱜᱩᱭᱟ ᱢᱟᱜ ᱨᱮᱱᱟᱜ ᱟᱨ ᱚᱱᱟ ᱠᱟᱹᱴᱤᱢ ᱮᱢ ᱛᱟᱥᱮ ᱜᱚᱥᱚᱣᱟᱜᱼᱟ ᱛᱟᱨᱯᱚᱨᱮ ᱚᱱᱟ ᱛᱟᱞᱟ ᱨᱮ ᱱᱚᱠᱥᱟᱢ ᱮᱦᱚᱵᱟ ᱚᱱᱟ ᱱᱚᱠᱥᱟ ᱠᱷᱚᱱᱟᱜ ᱜᱮ ᱪᱮᱛᱟᱱ ᱥᱮᱫ ᱮᱢ ᱜᱟᱞᱟᱝ ᱤᱫᱤᱭᱟ ᱟᱨ ᱛᱟᱞᱮ ᱥᱟᱠᱟᱢ ᱦᱚᱸ ᱚᱱᱟ ᱪᱟᱜᱟᱫ ᱟᱹᱜᱩ ᱠᱟᱛᱮᱜ ᱵᱮᱨᱮᱞ ᱛᱮᱜᱮ ᱪᱟᱴᱟ ᱜᱟᱞᱟᱝ ᱜᱟᱱᱚᱜᱼᱟ ᱚᱱᱟ ᱫᱚ ᱜᱟᱞᱟᱝ ᱠᱟᱛᱮᱜ ᱟᱨᱮᱢ ᱛᱟᱥᱮ ᱨᱚᱦᱚᱲ ᱠᱮᱫᱟ